ᱯᱟᱹᱦᱤᱞ ᱫᱚ ᱛᱟᱦᱮᱸᱫ ᱟᱭᱳᱼᱵᱟᱵᱟ ᱫᱚ ᱵᱟᱝᱠᱚ ᱯᱟᱲᱦᱟᱣ ᱚᱪᱚ ᱞᱮᱜ ᱞᱮᱭᱟ ᱪᱮᱫ ᱠᱷᱟᱹᱛᱤᱨ ᱟᱭᱳᱼᱵᱟᱵᱟ ᱠᱚ ᱞᱟᱹᱭᱟ ᱛᱟᱦᱮᱸᱫ ᱟᱞᱮ ᱵᱟᱞᱮ ᱯᱟᱲᱦᱟᱣ ᱞᱮᱱᱟ ᱮᱱᱠᱷᱟᱱ ᱱᱤᱛᱳᱜ ᱜᱤᱫᱽᱨᱟᱹ ᱪᱤᱠᱟᱹᱞᱮ ᱯᱟᱲᱦᱟᱣ ᱚᱪᱚ ᱠᱚᱣᱟ ᱟᱞᱮ ᱵᱤᱱᱟᱹ ᱯᱟᱲᱦᱟᱣ ᱛᱮᱜᱮ ᱱᱚᱜᱼᱚᱸᱭ ᱛᱚ ᱟᱹᱥᱩᱞᱚᱜ ᱠᱟᱱ ᱜᱮᱭᱟᱞᱮ ᱟᱫᱚ ᱟᱭᱳᱼᱵᱟᱵᱟ ᱩᱭᱦᱟᱹᱨ ᱦᱩᱭ ᱫᱟᱲᱮᱭᱟᱜᱼᱟ ᱯᱟᱹᱦᱤᱞ ᱫᱚ ᱦᱳᱲᱳ ᱪᱟᱣᱞᱮ ᱨᱮᱜᱮ ᱴᱟᱠᱟ ᱯᱩᱭᱥᱟᱹ ᱴᱟᱠᱟ ᱯᱩᱭᱥᱟᱹ ᱦᱚᱸ ᱵᱟᱠᱚ ᱜᱤᱰᱤ ᱫᱟᱲᱮᱭᱟᱜᱼᱟ ᱵᱟᱠᱚ ᱮᱢ ᱫᱟᱲᱮᱭᱟᱜᱼᱟ ᱦᱟᱸᱜ ᱟᱨ ᱱᱚᱝᱠᱟ ᱱᱟᱦᱟᱜ ᱞᱮᱠᱟ ᱯᱩᱭᱥᱟ ᱴᱟᱠᱟ ᱦᱚᱸ ᱵᱟᱭ ᱛᱟᱦᱮᱸ ᱞᱮᱱᱟ ᱥᱠᱩᱞ ᱠᱚᱦᱚᱸ ᱵᱟᱭ ᱛᱟᱦᱮᱸ ᱞᱮᱱᱟ ᱮᱱᱠᱷᱟᱱ ᱚᱱᱟ ᱞᱟᱹᱜᱤᱫ ᱟᱨ ᱟᱭᱳᱼᱵᱟᱵᱟ ᱫᱚ ᱥᱮᱫᱟᱭ ᱠᱚ ᱟᱭᱳᱼᱵᱟᱵᱟ ᱫᱚ ᱢᱩᱨᱩᱠ ᱜᱮᱠᱚ ᱛᱟᱦᱮᱸ ᱞᱮᱱᱟ ᱥᱮ ᱩᱱᱠᱩᱣᱟᱜ ᱩᱭᱦᱟᱹᱨ ᱫᱚ ᱛᱟᱦᱮᱸ ᱞᱮᱱᱟ ᱤᱧ ᱵᱟᱹᱧ ᱯᱟᱲᱦᱟᱣ ᱞᱮᱱᱟ ᱜᱤᱫᱽᱨᱟᱹ ᱪᱮᱫᱟᱜ ᱤᱧ ᱯᱟᱲᱦᱟᱣ ᱚᱪᱚᱭ ᱭᱟ ᱱᱤᱛᱳᱜ ᱫᱚ ᱟᱞᱮ ᱠᱚᱫᱚ ᱢᱩᱨᱩᱠ ᱜᱮ ᱨᱮᱦᱚᱸ ᱞᱮ ᱟᱞᱮᱭᱟᱜ ᱩᱭᱦᱟᱹᱨ ᱫᱚ ᱱᱚᱝᱠᱟᱜ ᱠᱟᱱᱟ ᱟᱞᱮ ᱥᱮᱫ ᱟᱭᱳᱼᱵᱟᱵᱟ ᱛᱟᱞᱮ ᱵᱟᱠᱚ ᱯᱟᱲᱦᱟᱣ ᱚᱪᱚ ᱞᱮᱫ ᱞᱮᱭᱟ ᱟᱞᱮᱨᱮᱱ ᱜᱤᱫᱽᱨᱟᱹ ᱯᱤᱫᱟᱹᱨ ᱫᱚ ᱯᱟᱲᱦᱟᱣ ᱚᱪᱚ ᱠᱚᱜᱮᱭᱟᱞᱮ ᱯᱟᱲᱦᱟᱣ ᱚᱪᱚ ᱠᱟᱛᱮ ᱚᱞ ᱯᱟᱲᱦᱟᱣ ᱚᱪᱚ ᱞᱮᱠᱚ ᱠᱷᱟᱱ ᱞᱮ ᱡᱟᱦᱟᱱᱟᱜ ᱜᱮ ᱟᱠᱚᱛᱮᱫ ᱛᱮ ᱠᱟᱹᱢᱟᱣ ᱠᱟᱛᱮ ᱯᱩᱭᱥᱟᱹ ᱴᱟᱠᱟ ᱠᱚ ᱠᱟᱢᱟᱣᱟ ᱚᱞ ᱯᱟᱲᱦᱟᱣ ᱠᱟᱜ ᱠᱷᱟᱱ ᱠᱚ ᱯᱩᱭᱥᱟᱹ ᱴᱟᱠᱟ ᱠᱚ ᱠᱟᱢᱟᱣᱟ ᱚᱱᱟ ᱞᱟᱹᱜᱤᱫ ᱟᱨ ᱢᱟᱲᱟᱝ ᱨᱤᱱ ᱟᱭᱳᱼᱵᱟᱵᱟ ᱫᱚ ᱩᱭᱦᱟᱹᱨᱟᱠᱚ ᱛᱟᱦᱮᱸᱫ ᱤᱧ ᱵᱟᱹᱧ ᱯᱟᱲᱦᱟᱣ ᱞᱮᱱᱟ ᱜᱚᱫᱽᱨᱟᱹ ᱪᱮᱫᱟᱜ ᱤᱧ ᱯᱟᱲᱦᱟᱣ ᱚᱪᱚᱭ ᱭᱟ ᱚᱱᱟ ᱞᱟᱜᱤᱫ ᱜᱮ ᱛᱟᱵᱚ ᱤᱧᱤᱧ ᱞᱟᱹᱭ ᱟᱸᱡᱚᱢᱟᱵᱚᱱ ᱠᱟᱱᱟ ᱡᱮ ᱟᱭᱳᱼᱵᱟᱵᱟ ᱫᱚ ᱵᱟᱝ ᱠᱚ ᱯᱟᱲᱦᱟᱣ ᱠᱟᱫ ᱨᱮᱦᱚᱸ ᱟᱵᱚᱨᱤᱱ ᱜᱤᱫᱽᱨᱟᱹ ᱯᱤᱫᱽᱨᱟᱹ ᱫᱚ ᱯᱟᱲᱦᱟᱣ ᱚᱪᱚ ᱠᱚᱜᱮᱭᱟᱵᱚ ᱱᱤᱛᱳᱜ ᱫᱚ ᱯᱟᱲᱦᱟᱣ ᱯᱟᱲᱦᱟᱣ ᱚᱞ ᱯᱟᱲᱦᱟᱣ ᱟᱠᱚ ᱛᱚᱵᱮᱭ ᱟᱱᱟᱝ ᱜᱮ ᱟᱠᱚ ᱞᱟᱹᱜᱤᱫ ᱨᱮᱦᱚᱸ ᱢᱤᱫ ᱵᱟᱨ ᱯᱩᱭᱥᱟᱹ ᱠᱟᱢᱟᱣ ᱫᱟᱲᱮᱭᱟᱜ ᱟᱠᱚ